ᱠᱚᱱᱤᱠᱟ ᱫᱤ ᱡᱚᱢᱧᱩᱛᱚᱢ ᱠᱩᱥᱤᱭᱟᱜᱼᱟ ᱛᱚ ᱪᱮᱫᱠᱚ ᱡᱚᱢᱧᱩ ᱫᱷᱮᱨᱮᱢ ᱠᱩᱥᱤᱭᱟᱜᱼᱟ ᱚᱱᱟᱠᱚ ᱛᱷᱚᱲᱟ ᱞᱟᱹᱭ ᱟᱸᱡᱚᱢᱟᱹᱧ ᱢᱮ ᱤᱧᱫᱚ ᱡᱟᱹᱥᱛᱤ ᱫᱚ ᱫᱟᱠᱟ ᱫᱟᱹᱞᱩᱛᱩ ᱟᱨ ᱟᱹᱞᱩ ᱥᱤᱯᱤ ᱟᱹᱰᱤ ᱟᱴᱜᱤᱧ ᱠᱩᱥᱤᱭᱟᱜ ᱼᱟ ᱟᱨ ᱚᱱᱟ ᱥᱟᱶᱛᱮ ᱡᱚᱫᱤ ᱠᱚᱱᱚ ᱵᱷᱟᱡᱟ ᱵᱷᱩᱡᱤᱠᱚ ᱛᱟᱦᱮᱱᱟ ᱛᱟᱦᱚᱞᱮ ᱟᱹᱰᱤ ᱟᱨᱦᱚᱸ ᱨᱟᱹᱥᱠᱟᱹᱧ ᱵᱩᱡᱷᱟᱹᱣᱟ